ᱤᱧᱟᱹᱜ ᱴᱚᱴᱷᱟ ᱨᱮᱱᱟᱜ ᱡᱟᱸᱦᱟ ᱵᱮᱝᱠᱤᱝ ᱱᱚᱛᱷᱤ ᱠᱚ ᱢᱮᱱᱟᱜᱼᱟ ᱚᱱᱟ ᱡᱚᱫᱤ ᱯᱟᱹᱨᱥᱤᱛᱤᱧ ᱧᱟᱢ ᱞᱮᱠᱷᱟᱱ ᱫᱚ ᱟᱹᱰᱤᱜᱮ ᱵᱷᱟᱹᱜᱤᱜᱼᱟ ᱪᱮᱫᱟᱜ ᱥᱮ ᱥᱩᱫᱷᱩ ᱤᱧ ᱢᱮᱱ ᱛᱮᱫᱚ ᱵᱟᱝ ᱟᱨᱦᱚᱸ ᱵᱟᱹᱠᱤ ᱠᱚᱣᱟᱜ ᱦᱚᱸ ᱡᱮᱢᱚᱱ ᱵᱟᱝᱞᱟᱛᱮ ᱢᱮᱱᱟᱜ ᱠᱷᱟᱱ ᱡᱮᱢᱚᱱ ᱤᱝᱞᱤᱥ ᱵᱟᱝᱠᱚ ᱵᱟᱲᱟᱭᱟ ᱩᱱᱠᱩ ᱵᱟᱝᱞᱟ ᱨᱮᱭᱟᱜ ᱫᱚᱢᱮ ᱥᱚᱢᱚᱥᱥᱟ ᱵᱟᱹᱱᱩᱜ ᱨᱮᱦᱚᱸ ᱵᱟᱝᱞᱟᱛᱮ ᱛᱟᱸᱦᱮᱱ ᱠᱷᱟᱡ ᱠᱚ ᱵᱩᱡᱷᱟᱹᱣ ᱮᱫᱼᱟ ᱚᱯᱱᱠᱟᱜᱮ ᱟᱵᱚ ᱯᱟᱹᱨᱥᱤ ᱛᱮᱦᱚᱸ ᱛᱟᱸᱦᱱᱮᱢᱱ ᱠᱷᱟᱡ ᱥᱟᱱᱛᱟᱞᱤ ᱯᱟᱹᱨᱥᱤᱛᱮ ᱡᱚᱫᱤ ᱛᱟᱸᱦᱮᱱᱟ ᱛᱟᱦᱞᱮ ᱟᱵᱚ ᱥᱟᱱᱛᱟᱲᱤ ᱦᱚᱲ ᱥᱟᱶᱛᱮ ᱢᱤᱫᱴᱟᱝ ᱟᱜ ᱵᱷᱟᱥᱟ ᱨᱮᱱᱟᱜ ᱥᱤᱠᱨᱤᱛᱤ ᱢᱟ ᱥᱟᱱᱟᱢ ᱠᱷᱮᱛᱨᱮ ᱢᱟ ᱦᱮᱸᱜᱮ ᱚᱱᱟ ᱢᱟ ᱦᱩᱭᱩᱜ ᱜᱮ ᱚᱱᱟ ᱥᱟᱶᱛᱮ ᱮᱢᱱᱤ ᱫᱤᱱᱟᱹᱢ ᱦᱚᱲᱟᱜ ᱠᱚ ᱫᱤᱱᱟᱹᱢ ᱫᱚᱢᱮᱜᱮ ᱥᱩᱵᱤᱫᱷᱟᱜᱼᱟ ᱴᱟᱠᱟ ᱡᱚᱢᱟ ᱛᱷᱮᱠᱮ ᱛᱩᱞᱟᱹᱣ ᱛᱷᱮᱠᱮ ᱵᱮᱝᱠᱤᱝ ᱨᱮᱱᱟᱜ ᱵᱟᱹᱠᱤ ᱠᱟᱹᱢᱤ ᱠᱚ ᱛᱷᱮᱠᱮ ᱱᱟᱣᱟ ᱮᱠᱟᱩᱱᱴ ᱠᱷᱩᱞᱟᱹᱣ ᱛᱷᱮᱠᱮ ᱟᱭᱢᱟ ᱦᱚᱲ ᱱᱤᱡᱮᱛᱮ ᱵᱟᱝᱠᱚ ᱠᱷᱩᱞᱟᱹᱣ ᱫᱟᱲᱮᱭᱟᱜᱼᱟ ᱱᱤᱡᱮᱛᱮ ᱵᱟᱝᱠᱚ ᱠᱟᱹᱢᱤ ᱫᱟᱲᱮᱭᱟᱜᱼᱟ ᱚᱢᱱᱟ ᱠᱷᱟᱹᱛᱤᱨ ᱱᱤᱡᱮᱨ ᱯᱟᱹᱨᱥᱤ ᱛᱮ ᱛᱟᱸᱦᱮᱱ ᱠᱷᱟᱱ ᱚᱱᱟ ᱫᱚ ᱡᱟᱱᱟᱢ ᱯᱟᱹᱨᱥᱤ ᱨᱮᱫᱚ ᱡᱟᱸᱦᱟ ᱜᱮᱠᱚ ᱞᱟᱹᱭ ᱥᱮ ᱩᱱᱟᱹᱜ ᱟᱢ ᱫᱚᱢ ᱵᱩᱡᱷᱟᱹᱣᱟ ᱩᱱᱟᱹᱜ ᱞᱟᱹᱠᱛᱤ ᱠᱟᱱ ᱜᱮᱭᱟ ᱟᱨ ᱦᱩᱭ ᱞᱮᱱᱠᱷᱟᱱ ᱟᱭᱢᱟ ᱜᱟᱱ ᱜᱮ ᱞᱟᱵᱷᱚᱵᱟᱱ ᱦᱩᱭᱩᱜᱼᱟ ᱤᱧ ᱥᱟᱛᱮᱜ ᱥᱟᱛᱮᱜ ᱟᱨᱡᱦᱚᱸ ᱡᱟᱸᱦᱟᱭ ᱯᱟᱹᱨᱥᱤ ᱠᱚ ᱵᱩᱡᱷᱟᱹᱣᱟ ᱥᱮ ᱯᱟᱹᱨᱥᱤ ᱛᱮᱜᱮ ᱡᱚᱛᱚ ᱦᱚᱲᱟᱜ ᱞᱟᱭ ᱞᱟᱠᱪᱟᱨ ᱢᱮᱱᱟᱜ ᱡᱚᱛᱚ ᱥᱟᱛᱮ ᱥᱟᱱᱟᱢ ᱦᱚᱲᱟᱜ ᱜᱮ ᱟᱹᱰᱤ ᱟᱸᱴᱜᱮ ᱩᱯᱚᱠᱟᱨ ᱦᱩᱭᱩᱜᱼᱟ